ᱯᱟᱭᱨᱟᱜ ᱞᱟᱹᱜᱤᱫ ᱯᱩᱠᱷᱨᱤ ᱜᱷᱟᱴ ᱥᱮ ᱜᱟᱰᱟ ᱜᱷᱟᱴᱨᱮ ᱯᱷᱮᱰᱚᱜ ᱞᱟᱦᱟᱨᱮ ᱧᱮᱞ ᱦᱩᱭᱩᱜᱼᱟ ᱜᱷᱟᱴᱨᱮ ᱫᱷᱤᱨᱤ ᱢᱮᱱᱟᱜᱼᱟ ᱥᱮ ᱵᱟᱝ ᱡᱚᱫᱤ ᱢᱮᱱᱟᱜ ᱠᱷᱟᱡ ᱫᱷᱤᱨᱤᱨᱮ ᱥᱮᱭᱟᱞᱚᱢᱠᱚ ᱵᱟᱹᱭᱥᱟᱹᱣ ᱠᱟᱱᱟ ᱥᱮ ᱪᱮᱫ ᱞᱮᱸᱡᱮᱫ ᱨᱮᱱᱟᱜ ᱵᱚᱛᱚᱨ ᱛᱟᱦᱮᱱᱟ ᱟᱫᱚ ᱚᱱᱟ ᱥᱮᱭᱟᱞᱚᱢ ᱧᱮᱞ ᱠᱟᱛᱮ ᱡᱚᱫᱤ ᱢᱮᱱᱟᱜ ᱠᱷᱟᱡ ᱥᱮᱭᱟᱞᱚᱢ ᱛᱟᱦᱞᱮᱫᱚ ᱚᱱᱟ ᱞᱮᱸᱡᱮᱫ ᱫᱷᱤᱨᱤ ᱨᱮᱫᱚ ᱵᱟᱝ ᱞᱮᱵᱮᱫᱚᱜ ᱦᱩᱭᱩᱜᱼᱟ ᱛᱟᱦᱚᱞᱮ ᱚᱱᱟᱠᱷᱚᱡ ᱫᱩᱨᱜᱷᱚᱴᱚᱱᱟ ᱥᱮ ᱡᱟᱦᱟᱱ ᱵᱟᱡᱟᱣ ᱮᱢᱟᱱᱠᱚ ᱵᱟᱝ ᱦᱩᱭᱩᱜᱚᱜᱼᱟ ᱟᱫᱚ ᱯᱩᱠᱷᱨᱤᱨᱮ ᱯᱷᱮᱰ ᱠᱟᱛᱮᱫ ᱯᱟᱭᱨᱟ ᱥᱮ ᱜᱟᱰᱟᱨᱮ ᱯᱷᱮᱰᱨᱮ ᱯᱟᱭᱨᱟ ᱨᱮᱦᱚᱸ ᱚᱠᱟᱫᱚ ᱜᱟᱡᱟᱲᱠᱚ ᱛᱮᱦᱮᱱᱟ ᱥᱮ ᱡᱟᱦᱟᱱᱟᱜ ᱡᱟᱹᱱᱩᱢ ᱠᱚ ᱟᱹᱛᱩ ᱦᱮᱡ ᱫᱟᱲᱮᱭᱟᱜᱼᱟ ᱚᱱᱟᱠᱚ ᱡᱟᱹᱱᱩᱢᱨᱮ ᱚᱱᱟ ᱡᱟᱹᱱᱩᱢ ᱠᱚ ᱥᱟᱵᱽᱠᱟᱜ ᱢᱮ ᱩᱱᱩᱢ ᱟᱠᱟᱱᱟ ᱵᱟᱝ ᱧᱮᱞ ᱧᱟᱢᱚᱜ ᱠᱟᱱᱟ ᱚᱱᱟᱠᱷᱚᱡ ᱵᱟᱡᱟᱣ ᱦᱩᱭ ᱫᱟᱲᱮᱭᱟᱜᱼᱟ ᱚᱱᱟᱛᱮ ᱚᱱᱟᱠᱚ ᱟᱢᱫᱟᱡᱽ ᱠᱟᱛᱮ ᱜᱮ ᱟᱫᱚ ᱯᱟᱭᱨᱟᱜ ᱨᱮᱱᱟᱜ ᱫᱚ ᱠᱩᱨᱩᱢᱩᱴᱩᱭ ᱦᱩᱭᱩᱜᱼᱟ ᱱᱤᱭᱟᱹᱜᱮ ᱟᱨ